ᱦᱮᱞᱳ ᱥᱟᱹᱨᱟᱹᱭᱠᱮᱞᱟ ᱦᱚᱱᱚᱛ ᱨᱮ ᱚᱱᱠᱟ ᱧᱮᱞ ᱡᱚᱝ ᱞᱮᱠᱟᱱ ᱡᱟᱭᱜᱟ ᱢᱮᱱᱟᱜᱼᱟ ᱚᱸᱻ ᱚᱱᱠᱟᱱ ᱵᱮᱥ ᱡᱟᱭᱜᱟ ᱚᱠᱟᱨᱮ ᱢᱮᱱᱟᱜᱼᱟ ᱡᱟᱦᱟᱸ ᱧᱮᱞ ᱡᱚᱝ ᱛᱮᱦᱚᱸ ᱪᱮᱦᱨᱟ ᱧᱮᱞᱚᱜ ᱢᱟ ᱚᱱᱠᱟ ᱧᱮᱞ ᱡᱚᱝ ᱞᱮᱠᱟᱱᱟᱜ ᱢᱮᱱᱟᱜᱼᱟ ᱟᱹᱰᱤ ᱰᱷᱮᱨ ᱜᱮ ᱡᱚᱛᱚᱱᱟᱜ ᱨᱮᱱᱟᱝ ᱜᱮ ᱥᱩᱵᱤᱫᱷᱟ ᱢᱮᱱᱟᱜᱼᱟ ᱧᱮᱞ ᱡᱚᱝ ᱨᱮᱱᱟᱜ ᱫᱚ ᱡᱟᱦᱟᱸ ᱫᱚ ᱢᱟᱱᱮ ᱦᱚᱸ ᱧᱮᱞ ᱡᱚᱝ ᱦᱚᱸ ᱵᱮᱥ ᱜᱮᱭᱟ ᱟᱨ ᱡᱟᱭᱜᱟ ᱦᱚᱸ ᱴᱷᱤᱠ ᱜᱮᱭᱟ ᱡᱟᱦᱟᱱᱟᱜ ᱠᱚᱥᱴᱚ ᱠᱚ ᱵᱟᱭ ᱦᱩᱭᱩᱜᱼᱟ ᱚᱱᱠᱟ ᱧᱮᱞ ᱞᱮᱠᱟᱱ ᱤᱭᱟᱹ ᱡᱟᱭᱜᱟ ᱠᱟᱱ ᱜᱮᱭᱟ ᱢᱚᱱᱮ ᱠᱩᱥᱤ ᱞᱮᱠᱟᱱᱟᱜ ᱜᱮ ᱚᱸᱻ ᱟᱨ ᱤᱭᱟᱹ ᱟᱨᱦᱚᱸ ᱮᱴᱟᱜ ᱥᱮᱫ ᱠᱚ ᱵᱟᱹᱱᱩᱜᱼᱟ ᱯᱟᱨᱠ ᱞᱮᱠᱟ ᱡᱟᱦᱟᱸ ᱞᱮᱠᱟ ᱚᱱᱠᱟ ᱦᱚᱸ ᱟᱪᱪᱷᱟ ᱦᱳᱭᱛᱚ ᱮᱱᱠᱷᱟᱱ ᱢᱟ ᱚᱸᱰᱮ ᱦᱚᱸ ᱜᱳᱴᱟ ᱨᱮᱜᱮ ᱢᱟᱱᱮ ᱵᱮᱥᱼᱵᱮᱥ ᱡᱟᱭᱜᱟ ᱠᱟᱱ ᱜᱮᱭᱟ ᱚᱱᱟ ᱡᱟᱦᱟᱸ ᱥᱟᱹᱨᱟᱹᱭᱠᱮᱞᱟ ᱦᱚᱱᱚᱛ ᱨᱮᱱᱟᱝ ᱡᱟᱦᱟᱸ ᱛᱤᱱᱟᱹᱜ ᱜᱮ ᱧᱮᱞ ᱡᱚᱝ ᱡᱟᱭᱜᱟ ᱢᱮᱱᱟᱜᱼᱟ ᱡᱚᱛᱚ ᱜᱮ ᱪᱮᱦᱨᱟ ᱜᱮᱭᱟ ᱦᱮᱸ ᱢᱟᱱᱮ ᱧᱮᱞ ᱡᱚᱝ ᱛᱮᱦᱚᱸ ᱴᱷᱤᱠ ᱜᱮᱭᱟ ᱪᱮᱦᱨᱟ ᱜᱮᱭᱟ ᱦᱮᱸ ᱦᱳᱭ ᱦᱳᱭ ᱮᱱᱠᱷᱟᱱ ᱱᱚᱣᱟᱧ ᱧᱮᱞ ᱟᱞᱮ ᱛᱚᱵᱮ ᱠᱷᱟᱱ ᱚᱱᱟ ᱡᱟᱭᱜᱟ ᱞᱟᱹᱭ ᱧᱚᱜ ᱟᱹᱞᱤᱧ ᱵᱤᱱ ᱚᱱᱟ ᱡᱟᱦᱟᱸ ᱜᱩᱞᱤ ᱠᱟᱱ ᱦᱟᱹᱴᱭᱟᱹ ᱦᱩᱭ ᱞᱮᱱᱟ ᱚᱱᱟ ᱚᱠᱟ ᱥᱮᱜ ᱨᱮ ᱢᱮᱱᱟᱜᱼᱟ ᱚᱱᱟ ᱵᱟᱹᱞᱤᱧ ᱧᱮᱞ ᱠᱟᱜᱼᱟ ᱚᱸᱰᱮ ᱥᱮᱱ ᱥᱟᱱᱟᱭᱮᱜ ᱞᱤᱧᱟᱹ ᱦᱳᱭ ᱦᱳᱭ ᱚᱱᱟ ᱤᱭᱟᱹ ᱥᱮᱜ ᱚᱱᱟ ᱚᱱᱟ ᱠᱟᱹᱴᱤᱡ ᱵᱷᱤᱛᱤᱨ ᱫᱷᱟᱨᱟ ᱵᱚᱞᱚ ᱦᱩᱭᱩᱜᱼᱟ ᱦᱮᱸ ᱦᱳᱭ ᱟᱪᱪᱷᱟ ᱴᱷᱤᱠ ᱜᱮᱭᱟ ᱛᱚᱵᱮ ᱧᱮᱞ ᱟᱹᱞᱤᱧ ᱚᱱᱛᱮ ᱴᱷᱤᱠ ᱜᱮᱠᱷᱟᱡ ᱡᱟᱦᱟᱸ ᱞᱮᱠᱟ ᱟᱹᱵᱤᱱ ᱵᱤᱱ ᱞᱟᱹᱭᱮᱜᱼᱟ ᱚᱱᱠᱟᱱ ᱜᱮᱠᱷᱟᱱ ᱢᱟ ᱴᱷᱤᱠ ᱜᱮᱭᱟ ᱧᱮᱞ ᱜᱮᱭᱟᱞᱤᱧ ᱟᱫᱚ ᱱᱟᱦᱟᱜ ᱦᱳᱭ ᱤᱱᱠᱟᱹ ᱴᱷᱤᱠᱜᱮ ᱯᱟᱞᱮᱱ ᱛᱟᱦᱮᱱ ᱜᱮᱭᱟ ᱡᱟᱦᱟᱸ ᱞᱮᱠᱟᱵᱤᱱ ᱞᱟᱹᱭᱮᱜᱼᱟ ᱦᱳᱭ ᱦᱳᱭ ᱟᱪᱪᱷᱟ ᱴᱷᱤᱠ ᱜᱮᱭᱟ ᱦᱚᱸ ᱦᱳᱭ